ᱤᱧ ᱢᱤᱫᱴᱟᱱ ᱜᱤᱫᱽᱨᱟᱹ ᱞᱟᱹᱜᱤᱫ ᱤᱥᱠᱩᱞ ᱵᱮᱜᱤᱧ ᱦᱟᱛᱟᱣ ᱠᱮᱫᱟ ᱡᱟᱦᱟᱸ ᱫᱚ ᱟᱹᱰᱤ ᱢᱚᱡᱟ ᱟᱹᱰᱤ ᱡᱩᱛᱟ ᱟᱨ ᱟᱹᱰᱤ ᱯᱷᱮᱥᱮᱞᱤᱴᱤ ᱢᱮᱱᱟᱜᱼᱟ ᱡᱟᱦᱟᱸ ᱫᱚ ᱚᱱᱟ ᱤᱥᱠᱩᱞ ᱵᱮᱜᱽ ᱫᱚ ᱚᱣᱟᱴᱟᱨᱯᱨᱩᱯᱷ ᱢᱮᱱᱮᱫ ᱡᱟᱦᱟᱸ ᱫᱚ ᱫᱟᱜ ᱡᱟᱹᱲᱤ ᱛᱮᱦᱚᱸ ᱵᱟᱭ ᱞᱚᱦᱚᱫᱚᱜᱼᱟ ᱟᱨ ᱚᱱᱟ ᱫᱚ ᱨᱟᱣᱟᱞ ᱦᱚᱸ ᱨᱟᱣᱟᱞ ᱜᱮᱭᱟ ᱚᱱᱟ ᱡᱟᱦᱟᱸ ᱤᱥᱠᱩᱞ ᱵᱮᱜᱽ ᱟᱨ ᱟᱭᱢᱟ ᱯᱚᱛᱚᱵᱽ ᱠᱚᱜᱮ ᱱᱚᱣᱟ ᱵᱮᱜᱽ ᱨᱮᱫᱚ ᱥᱟᱦᱚᱵᱟ ᱟᱨ ᱚᱱᱟ ᱤᱫᱤ ᱛᱮᱦᱚᱸ ᱡᱟᱦᱟᱸ ᱥᱮᱫ ᱤᱫᱤ ᱛᱮᱦᱚᱸ ᱩᱱᱤ ᱜᱤᱫᱽᱨᱟᱹ ᱵᱟᱭ ᱞᱟᱸᱜᱟᱜᱼᱟ ᱡᱟᱦᱟᱸ ᱠᱷᱟᱹᱛᱤᱨ ᱛᱚ ᱱᱚᱣᱟ ᱫᱚ ᱟᱹᱰᱤ ᱱᱟᱯᱟᱭ ᱤᱧ ᱴᱷᱮᱱ ᱫᱚ ᱥᱮ ᱟᱹᱰᱤ ᱵᱮᱥ ᱤᱧ ᱵᱩᱡᱷᱟᱹᱣ ᱠᱟᱫᱟ ᱱᱚᱣᱟ ᱤᱥᱠᱩᱞ ᱵᱮᱜᱽ ᱫᱚ